ᱡᱟᱱᱣᱟᱨ ᱟᱹᱥᱩᱞ ᱥᱟᱶᱛᱮ ᱡᱚᱲᱟᱣ ᱡᱟᱦᱟᱸᱭ ᱥᱟᱫᱷᱟᱨᱚᱱ ᱟᱹᱨᱤ ᱥᱮ ᱟᱹᱭᱤᱱ ᱫᱚ ᱪᱮᱫ ᱟᱨ

ᱪᱮᱫ ᱞᱮᱠᱟ ᱪᱟᱹᱪᱤ ᱥᱮᱨᱮᱫ ᱪᱮᱫᱟᱜ ᱥᱮ ᱚᱱᱟ ᱫᱚ ᱡᱚᱛᱚ ᱦᱚᱲ ᱜᱮ ᱟᱵᱚ ᱡᱚᱛᱚ ᱜᱮ ᱡᱟᱱᱟᱣᱟᱨ ᱵᱚᱱ ᱟᱹᱥᱩᱞ ᱠᱚᱣᱟ ᱥᱤᱢ ᱥᱩᱠᱨᱤ ᱥᱮ ᱢᱮᱨᱚᱢ ᱰᱟᱹᱝᱨᱤ ᱡᱚᱛᱚ ᱦᱚᱲ ᱜᱮᱵᱚᱱ ᱟᱹᱥᱩᱞ ᱠᱚᱣᱟ ᱟᱨ ᱟᱹᱥᱩᱞ ᱠᱟᱛᱮ ᱡᱟᱛᱮ ᱟᱵᱚ ᱦᱚᱲᱟᱜ ᱯᱷᱚᱥᱚᱞ ᱵᱟᱠᱚ ᱱᱚᱥᱴᱚᱭ ᱚᱱᱟ ᱵᱚᱱ ᱠᱟᱹᱢᱤᱭᱟ ᱟᱨ ᱚᱱᱟ ᱢᱤᱫᱴᱮᱱ ᱟᱹᱭᱤᱱ ᱠᱟᱱᱟ ᱟᱨ ᱢᱟᱱᱮ ᱟᱵᱚᱨᱮᱱ ᱰᱟᱝᱨᱟ ᱢᱮᱨᱚᱢ ᱰᱟᱹᱝᱨᱤ ᱥᱮ ᱥᱤᱢ ᱥᱩᱠᱨᱤ ᱡᱚᱛᱚ ᱜᱮ ᱩᱱᱠᱩ ᱵᱟᱵᱚᱱ ᱫᱟᱞ ᱛᱚᱞ ᱠᱚᱣᱟ ᱚᱱᱟ ᱢᱤᱫᱴᱮᱱ ᱟᱹᱭᱤᱱ ᱠᱟᱱᱟ ᱟᱵᱚ ᱡᱩᱫᱤ ᱩᱱᱠᱩ ᱵᱚᱱ ᱫᱟᱞ ᱛᱚᱞ ᱠᱚᱣᱟ ᱛᱟᱦᱚᱞᱮ ᱟᱵᱚ ᱦᱚᱸ ᱢᱤᱫᱴᱮᱱ ᱥᱟᱹᱥᱛᱤ ᱵᱚᱱ ᱧᱟᱢᱟ ᱥᱟᱹᱥᱛᱤ ᱫᱚ ᱩᱱᱠᱩ ᱦᱚᱸ ᱢᱤᱫᱴᱮᱱ ᱥᱟᱹᱥᱛᱤ ᱠᱚ ᱧᱟᱢᱫᱟ ᱟᱵᱚ ᱩᱱᱠᱩ ᱦᱚᱲᱟᱜ ᱯᱷᱚᱥᱚᱞ ᱡᱩᱫᱤ ᱟᱲᱟᱜ ᱜᱤᱰᱤ ᱠᱟᱭ ᱠᱷᱟᱱ ᱵᱚᱱ ᱢᱤᱫᱴᱮᱱ ᱰᱟᱹᱝᱨᱤ ᱥᱮ ᱢᱮᱨᱚᱢ ᱦᱚᱸ ᱟᱲᱟᱜ ᱜᱤᱰᱤ ᱠᱟᱭᱠᱷᱟᱱ ᱦᱚᱲᱟᱜ ᱦᱩᱲᱩ ᱥᱮ ᱥᱚᱵᱽᱡᱤ ᱠᱚ ᱨᱚᱦᱚᱭ ᱟᱠᱟᱫᱟ ᱚᱱᱟ ᱠᱷᱚᱛᱤᱭᱮᱫ ᱠᱟᱱ ᱛᱟᱠᱚᱣᱟᱭ ᱡᱚᱢᱮᱫ ᱠᱟᱱ ᱛᱟᱠᱚᱣᱟᱭ ᱚᱱᱟ ᱡᱟᱛᱮ ᱵᱟᱭ ᱡᱚᱢ ᱛᱟᱠᱚ ᱵᱟᱭ ᱠᱷᱚᱛᱤᱭ ᱛᱟᱠᱚ ᱢᱚᱡᱽ ᱜᱮᱵᱚᱱ ᱡᱚᱛᱚ ᱦᱚᱲ ᱵᱚᱱ ᱧᱮᱞ ᱠᱚᱣᱟ ᱡᱚᱛᱚ ᱦᱚᱲ ᱛᱮᱵᱚᱱ ᱧᱮᱞ ᱠᱚᱣᱟ ᱟᱨ ᱧᱮᱞ ᱠᱟᱛᱮᱫ ᱢᱚᱡᱽ ᱜᱮᱵᱚᱱ ᱫᱚᱦᱚ ᱠᱚᱣᱟ ᱤᱱᱟᱹ ᱜᱮ ᱛᱟᱵᱚᱱ ᱟᱵᱚᱣᱟᱜ ᱟᱹᱭᱤᱱ ᱫᱚ ᱚᱱᱟ ᱢᱮᱱ ᱢᱮᱱ ᱛᱮᱜᱮ ᱦᱩᱭᱩᱜ ᱠᱟᱱᱟ ᱟᱨ ᱟᱵᱚ ᱡᱩᱫᱤ ᱵᱟᱵᱚᱱ ᱫᱚᱦᱚ ᱫᱟᱲᱮᱭ ᱟᱠᱚᱣᱟ ᱪᱮᱠᱟ ᱛᱮ ᱵᱟᱵᱚᱱ ᱫᱚᱦᱚ ᱫᱟᱲᱮᱭᱟᱠᱚᱣᱟ ᱦᱚᱸ ᱟᱲᱟᱜ ᱜᱤᱰᱤ ᱠᱟᱠᱚᱣᱟᱵᱚᱱ ᱥᱤᱢ ᱥᱩᱠᱨᱤ ᱰᱟᱝᱨᱟ ᱢᱮᱨᱚᱢ ᱛᱟᱦᱚᱞᱮ ᱫᱚ ᱟᱵᱚ ᱦᱚᱸ ᱥᱟᱹᱥᱛᱤ ᱵᱚᱱ ᱧᱟᱢᱟ ᱪᱮᱫᱟᱜ ᱥᱮ ᱫᱟᱞ ᱜᱚᱡ ᱠᱚᱛᱟ ᱵᱚᱱᱟ ᱠᱚ ᱦᱚᱲᱟᱜ ᱯᱷᱚᱥᱚᱞᱮ ᱱᱚᱥᱴᱚᱭ ᱠᱷᱟᱱ ᱛᱟᱦᱚᱞᱮ ᱩᱱᱤ ᱴᱷᱤᱠᱮ ᱢᱮᱱᱟᱭ ᱨᱟᱸᱜᱟᱜ ᱟᱭ ᱡᱮ ᱚ ᱰᱟᱝᱨᱟᱭᱮᱢ ᱟᱲᱟᱜ ᱟᱠᱟᱫᱮᱭᱟ ᱥᱮ ᱢᱮᱨᱚᱢᱮᱢ ᱟᱲᱟᱜ ᱟᱠᱟᱫᱮᱭᱟ ᱦᱟᱱᱮ ᱟᱞᱮᱭᱟᱜ ᱦᱩᱲᱩ ᱥᱮ ᱯᱷᱚᱥᱚᱞᱮ ᱡᱚᱢᱮᱫᱟᱭ ᱱᱚᱥᱴᱚᱭᱮᱫᱟᱭ ᱤᱧ ᱫᱚᱧ ᱱᱩᱭ ᱫᱚᱧ ᱜᱚᱡᱮᱭᱟ ᱛᱟᱦᱚᱞᱮ ᱜᱚᱡ ᱞᱮᱭᱠᱷᱟᱱᱮ ᱟᱵᱚ ᱢᱤᱫᱴᱮᱱ ᱨᱟᱹᱜᱤᱜ ᱟᱵᱚ ᱢᱮᱱᱟᱵᱚ ᱡᱮ ᱟᱵᱚ ᱦᱚᱸ ᱡᱮ ᱦᱚᱜᱼᱚᱭ ᱮ ᱟᱲᱟᱜ ᱟᱠᱟᱫᱮᱭᱟ ᱟᱨ ᱠᱚ ᱫᱟᱞ ᱜᱚᱡ ᱠᱮᱫᱮ ᱛᱤᱧᱟᱹ ᱟᱫᱚ ᱵᱟᱹᱧ ᱟᱫᱚ ᱵᱟᱹᱧ ᱪᱟᱥ ᱠᱚᱣᱟ ᱟᱫᱚ ᱵᱟᱹᱧ ᱟᱹᱥᱩᱞ ᱠᱚᱣᱟ ᱚᱱᱟ ᱢᱤᱫᱴᱮᱱ ᱟᱹᱲᱤᱥ ᱦᱤᱡᱩᱜᱼᱟ ᱟᱫᱚ ᱚᱱᱠᱟ ᱞᱮᱠᱟᱛᱮ ᱟᱵᱚᱣᱟᱜ ᱟᱹᱥᱩᱞ ᱞᱟᱹᱜᱤᱫ ᱛᱮ

ᱟᱹᱲᱤᱥ ᱦᱤᱡᱩᱜ ᱠᱟᱱ ᱛᱟᱵᱚᱱᱟ ᱡᱮ ᱤᱧ ᱫᱚ ᱵᱟᱹᱧ ᱟᱹᱥᱩᱞ ᱠᱚᱣᱟ ᱚᱱᱟ ᱞᱮᱠᱟ ᱛᱮ ᱟᱵᱚ ᱦᱚᱸ ᱪᱟᱹᱥᱤ ᱫᱚᱵᱚᱱ ᱵᱚᱞᱮ ᱪᱟᱹᱥᱤ ᱞᱮᱠᱟ ᱵᱟᱵᱚᱱ ᱦᱩᱭ ᱫᱟᱲᱮᱭᱟᱜ ᱠᱟᱱᱟ ᱤᱭᱟᱹ ᱪᱟᱹᱥᱤ ᱢᱮᱨᱚᱢ ᱥᱮ ᱥᱩᱠᱨᱤ ᱰᱟᱹᱝᱨᱤ ᱡᱚᱛᱚ ᱫᱚᱦᱚ ᱠᱚ ᱞᱟᱹᱜᱤᱫ ᱞᱟᱹᱜᱤᱫ ᱟᱵᱚ ᱚᱱᱟ ᱵᱟᱵᱚᱫ ᱛᱮᱫᱚ ᱚᱠᱚᱭ ᱵᱚᱱ ᱠᱩᱞᱤ ᱠᱚᱣᱟ ᱪᱮᱫ ᱞᱮᱠᱟ ᱫᱚᱦᱚ ᱠᱚ ᱦᱩᱭᱩᱜᱼᱟ ᱟᱵᱚ ᱠᱷᱚᱱ ᱡᱟᱦᱟᱸᱭ ᱢᱟᱨᱟᱝ ᱦᱚᱲ ᱥᱮ ᱰᱟᱠᱛᱟᱨ ᱴᱷᱮᱱ ᱱᱚᱜᱼᱚᱭ ᱢᱮᱨᱚᱢ ᱰᱟᱝᱨᱟ ᱨᱟᱱ ᱠᱚᱠᱚ ᱮᱢᱚᱜᱼᱟ ᱚᱠᱟᱴᱟᱜ ᱨᱟᱱᱮᱢ ᱮᱢᱟᱭ ᱠᱷᱟᱱ ᱵᱷᱟᱹᱜᱤ ᱦᱩᱭᱩᱜᱼᱟ ᱚᱱᱠᱟ ᱞᱮᱠᱟᱛᱮ ᱟᱵᱚ ᱦᱚᱸ ᱵᱷᱟᱹᱜᱤ ᱵᱚᱱ ᱮᱢᱟᱣᱟᱠᱚᱣᱟ ᱡᱮ ᱰᱟᱠᱛᱟᱨ ᱥᱟᱛᱮᱫ ᱵᱚ ᱨᱚᱲᱟ ᱡᱮ ᱪᱮᱫ ᱱᱚᱜᱼᱚᱭ ᱜᱷᱟᱥᱮ ᱡᱚᱢ ᱮᱫᱟ ᱥᱮ ᱱᱚᱜᱼᱚᱭ ᱛᱚᱞ ᱫᱚᱦᱚ ᱠᱟᱭ ᱠᱟᱱᱟ ᱜᱷᱟᱥ ᱛᱚᱞ ᱠᱟᱛᱮᱧ ᱮᱢᱟᱭ ᱠᱟᱱᱟ ᱛᱚ ᱟᱹᱰᱤ ᱢᱚᱡᱽ ᱛᱮ ᱦᱚᱲᱢᱚ ᱵᱟᱝ ᱦᱩᱭᱩᱜ ᱠᱟᱱ ᱛᱟᱭᱟ ᱢᱚᱡᱽ ᱛᱮ ᱵᱟᱭ ᱡᱚᱢ ᱮᱫᱟ ᱪᱮᱠᱟᱭᱮᱫᱟ ᱫᱟᱜ ᱵᱟᱭ ᱧᱩ ᱫᱟᱲᱮᱭᱟᱜ ᱠᱟᱱᱟ ᱥᱮ ᱫᱟᱜ ᱢᱟᱹᱰᱤ ᱢᱟ ᱵᱟᱭ ᱧᱩ ᱫᱟᱲᱮᱭᱟᱜ ᱠᱟᱱᱟ ᱟᱫᱚ ᱛᱟᱦᱚᱞᱮ ᱚᱱᱟ ᱯᱚᱨᱟ ᱚᱨᱥᱚ ᱫᱤᱭᱮ ᱰᱟᱠᱛᱟᱨ ᱜᱮ ᱠᱩᱞᱤ ᱫᱚ ᱵᱷᱟᱹᱜᱤᱭᱟ ᱟᱨ ᱚᱱᱠᱟ ᱞᱟᱹᱴᱩ ᱦᱚᱲ ᱴᱷᱮᱱ ᱜᱮ ᱡᱟᱛᱮ ᱟᱵᱚ ᱵᱚᱱ ᱠᱩᱞᱤ ᱡᱚᱝᱼᱚᱜ ᱪᱮᱫ ᱞᱮᱠᱟ ᱛᱮᱧ ᱫᱚᱦᱚ ᱫᱟᱲᱮ ᱟᱭᱟ ᱟᱨ ᱩᱱᱠᱩ ᱜᱮᱠᱚ ᱞᱟᱹᱭᱟᱵᱚᱱᱟ ᱡᱮ ᱱᱚᱠᱟ ᱫᱚ ᱟᱞᱚ ᱯᱮ ᱟᱲᱟᱜ ᱠᱟᱠᱚᱭᱟ ᱟᱨ ᱢᱚᱡᱽ ᱛᱮᱵᱚᱱ ᱟᱹᱥᱩᱞ ᱠᱚᱣᱟ ᱡᱚᱛᱚ ᱦᱚᱲ ᱜᱮ ᱚᱱᱟ ᱠᱚᱜᱮ ᱞᱟᱹᱭᱟ ᱞᱟᱹᱴᱩ ᱦᱚᱲ ᱫᱚᱠᱚ ᱵᱟᱰᱟᱭᱟ ᱟᱵᱚ ᱛᱚ ᱟᱨ ᱵᱟᱵᱚ ᱵᱟᱰᱟᱭᱟ ᱞᱟᱹᱴᱩ ᱦᱚᱲ ᱴᱷᱮᱱ ᱯᱚᱨᱟᱢᱚᱨᱥᱚ ᱦᱟᱛᱟᱣ ᱜᱮ ᱵᱷᱟᱹᱜᱤᱭᱟ ᱚᱱᱟ ᱜᱮᱠᱚ ᱢᱟᱱᱟᱣᱟ ᱟᱨᱠᱤ ᱞᱟᱹᱴᱩ ᱦᱚᱲᱟᱜ ᱠᱟᱛᱷᱟ ᱡᱮ ᱠᱟᱹᱴᱤᱡ ᱦᱚᱲ ᱫᱚ ᱪᱮᱫ ᱵᱚ ᱵᱟᱰᱟᱭᱟ ᱞᱟᱹᱴᱩ ᱦᱚᱲ ᱫᱚ ᱩᱱᱫᱤᱱ ᱠᱷᱚᱱ ᱡᱚᱛᱚ ᱡᱤᱭᱟᱹᱞᱤ ᱡᱚᱛᱚ ᱠᱚ ᱟᱹᱥᱩᱞ ᱢᱟᱱᱮ ᱥᱤᱢ ᱥᱩᱠᱨᱤ ᱰᱟᱹᱝᱨᱤ ᱢᱟᱱᱮ ᱡᱚᱛᱚ ᱠᱚ ᱟᱹᱥᱩᱞ ᱤᱫᱤᱭᱮᱫ ᱠᱚᱣᱟ ᱟᱨ ᱱᱤᱛᱚᱝ ᱦᱚᱸᱠᱚ ᱟᱹᱥᱩᱞᱮᱫ ᱠᱚᱣᱟ ᱟᱫᱚ ᱚᱱᱠᱟ ᱞᱮᱠᱟᱛᱮ ᱵᱚᱱ ᱠᱩᱞᱤ ᱠᱚᱣᱟ ᱡᱮ ᱟᱢ ᱫᱚ ᱪᱮᱫᱮᱢ ᱡᱚᱢ ᱚᱪᱚᱭᱮᱫ ᱠᱚᱣᱟ ᱢᱚᱡᱽ ᱜᱮ ᱦᱚᱜᱼᱚᱭ ᱟᱭᱢᱟ ᱢᱮᱨᱚᱢ ᱥᱮ ᱰᱟᱹᱝᱨᱤ ᱛᱟᱢ ᱪᱮᱫ ᱞᱮᱠᱟᱛᱮ ᱵᱮᱥ ᱠᱚ ᱛᱟᱦᱮᱱ ᱠᱟᱱᱟ ᱛᱚ ᱚᱱᱟ ᱠᱚᱜᱮᱵᱚᱱ ᱠᱩᱞᱤ ᱡᱚᱱᱚᱜᱼᱟ ᱞᱟᱹᱴᱩ ᱦᱚᱲ ᱴᱷᱮᱱ ᱥᱮ ᱰᱟᱠᱴᱟᱨ ᱴᱷᱮᱱ ᱦᱚᱸ ᱡᱮ ᱱᱩᱭ ᱫᱚ ᱰᱟᱝᱨᱟ ᱥᱮ ᱢᱮᱨᱚᱢ ᱡᱚᱛᱚ ᱜᱮ ᱟᱭᱢᱟ ᱟᱭᱢᱟ ᱢᱮᱱᱟᱜ ᱠᱚᱛᱟᱭᱟ ᱪᱮᱠᱟ ᱞᱮᱠᱟᱛᱮᱠᱚ ᱛᱟᱦᱮᱸ ᱫᱟᱲᱮᱭᱟᱛᱟᱭ ᱠᱟᱱᱟ ᱤᱧ ᱨᱮᱱ ᱵᱟᱠᱚ ᱦᱩᱭᱩᱜ ᱠᱟᱱᱟ ᱪᱮᱫᱟ ᱵᱟᱠᱚ ᱦᱩᱭᱩᱜ ᱠᱟᱱᱟ ᱪᱮᱫ ᱤᱧ ᱡᱚᱢ ᱚᱪᱚ ᱞᱮᱠᱚ ᱠᱷᱟᱱ ᱵᱷᱟᱹᱜᱤ ᱠᱚ ᱦᱩᱭᱩᱜ ᱛᱤᱧᱟᱹ ᱵᱷᱟᱹᱜᱤ ᱫᱤᱱ ᱠᱚ ᱴᱤᱠᱟᱹᱜ ᱛᱤᱧᱟᱹ ᱟᱨ ᱵᱷᱟᱹᱜᱤ ᱞᱮᱠᱟ ᱛᱮ ᱠᱚ ᱡᱚᱢᱟᱠᱚ ᱦᱚᱲᱢᱚ ᱦᱩᱭᱩᱜ ᱛᱟᱠᱚᱣᱟ ᱵᱷᱟᱹᱜᱤ ᱚᱱᱟ ᱜᱮ ᱟᱨ ᱚᱱᱟ ᱵᱟᱵᱚᱫ ᱛᱮ ᱵᱚᱞᱮ ᱞᱟᱹᱴᱩ ᱦᱚᱲ ᱴᱷᱮᱱ ᱠᱩᱞᱤ ᱵᱷᱟᱹᱜᱤᱭᱟ ᱰᱟᱠᱛᱟᱨ ᱴᱷᱮᱱ ᱠᱩᱞᱤ ᱵᱷᱟᱹᱜᱤᱭᱟ ᱟᱨ ᱟᱵᱚ ᱦᱚᱸ ᱚᱱᱠᱟ ᱜᱮ ᱟᱹᱭᱤᱱ ᱵᱚᱱ ᱢᱟᱱᱟᱣᱟ ᱡᱮ ᱰᱟᱹᱝᱨᱤ ᱢᱮᱨᱚᱢ ᱥᱩᱠᱨᱤ ᱵᱟᱵᱚᱱ ᱟᱲᱟᱜ ᱜᱤᱰᱤ ᱠᱟᱠᱚᱣᱟ ᱟᱨ ᱵᱟᱝᱠᱷᱟᱱ ᱫᱚ ᱡᱚᱛᱚ ᱦᱚᱲ ᱜᱮ ᱪᱟᱹᱥᱤ ᱠᱟᱱᱟ ᱵᱚᱱ ᱟᱵᱚ ᱡᱚᱛᱚ ᱦᱚᱲ ᱜᱮ ᱛᱷᱚᱲᱟ ᱛᱷᱚᱲᱟ ᱵᱚᱱ ᱪᱟᱥᱟ ᱥᱮ ᱦᱚᱲᱟᱜ ᱠᱚᱵᱚᱱ ᱪᱟᱥᱟ ᱱᱚᱜᱼᱚᱭ ᱟᱲᱟᱜ ᱠᱚᱵᱚᱱ ᱮᱨᱟ ᱚᱲᱟᱜ ᱠᱚᱨᱮ ᱡᱚᱢ ᱞᱮᱠᱟ ᱥᱮ ᱦᱚᱛᱚᱫ ᱢᱟᱞᱦᱟᱱ ᱡᱟᱦᱟᱱᱟᱜ ᱜᱮᱵᱚᱱ ᱨᱚᱦᱚᱭᱟ ᱚᱱᱟᱠ ᱡᱟᱛᱮ ᱵᱟᱵᱚ ᱵᱟᱠᱚ ᱡᱚᱢ ᱫᱟᱲᱮᱭᱟᱛᱟᱵᱚᱱ ᱚᱱᱠᱟ ᱵᱚᱱ ᱫᱚᱦᱚ ᱠᱚᱣᱟ ᱢᱮᱨᱚᱢ ᱰᱟᱹᱝᱨᱤ ᱟᱫᱚ ᱫᱚᱦᱚ ᱠᱟᱛᱮᱫ ᱚᱱᱟ ᱜᱮ ᱟᱹᱭᱤᱱ ᱢᱟᱱᱟᱣ ᱦᱩᱭᱩᱜ ᱠᱟᱱᱟ ᱵᱚᱞᱮ ᱵᱟᱠᱷᱟᱱ ᱫᱚ ᱨᱟᱹᱜᱤ ᱛᱮ ᱫᱟᱞ ᱜᱚᱡ ᱠᱚᱣᱟ ᱠᱚ ᱥᱮ ᱡᱟᱦᱟᱱᱟᱜ ᱨᱟᱱ ᱮᱢ ᱠᱟᱛᱮᱫ ᱠᱚ ᱜᱚᱡ ᱠᱚᱛᱟ ᱵᱚᱱᱟ ᱟᱫᱚ ᱢᱚᱡᱽ ᱜᱮᱵᱚᱱ ᱫᱚᱦᱚ ᱠᱚᱣᱟ ᱤᱱᱟᱹ ᱜᱮ ᱟᱹᱭᱤᱱ ᱛᱟᱵᱚᱱ ᱫᱚ ᱟᱨ ᱤᱧᱟᱹᱜ ᱢᱮᱱ ᱫᱚ ᱞᱟᱹᱴᱩ ᱦᱚᱲ ᱴᱷᱮᱱ ᱜᱮ ᱯᱚᱨᱟᱢᱚᱨᱥᱚ ᱦᱟᱛᱟᱣ ᱵᱷᱟᱹᱜᱤᱭᱟ